ᱫᱟᱫᱟ ᱤᱧ ᱟᱢᱟᱜ ᱨᱮᱹᱥᱴᱩᱨᱮᱱᱴ ᱨᱤᱧ ᱯᱷᱳᱱ ᱠᱟᱫᱟ ᱤᱧ ᱢᱚᱝᱜᱚᱞᱵᱟᱨ ᱦᱤᱞᱳᱜ ᱯᱨᱳᱜᱨᱟᱢ ᱢᱮᱱᱟᱜ ᱛᱤᱧᱟᱹ ᱤᱧ ᱠᱤᱪᱷᱩ ᱠᱤᱪᱷᱩ ᱢᱟᱱᱮ ᱟᱭᱢᱟᱜᱮ ᱢᱤᱥᱴᱤ ᱞᱟᱜᱟᱣᱤᱧᱟᱹ ᱢᱳᱴᱟᱢᱩᱴᱤ ᱯᱟᱸᱥᱥᱚ ᱯᱟᱸᱥᱥᱚ ᱯᱤᱥ ᱢᱤᱥᱴᱤ ᱞᱟᱜᱟᱣᱤᱧᱟᱹ ᱚᱱᱟ ᱟᱢ ᱮᱢᱟᱹᱧ ᱢᱮ ᱟᱨ ᱩᱱᱦᱤᱞᱳᱜ ᱠᱷᱚᱵᱚᱨᱤᱧ ᱧᱮᱞ ᱠᱟᱫᱟ ᱡᱮ ᱟᱵᱚᱣᱟᱦᱟ ᱵᱚᱞᱮ ᱵᱟᱭ ᱢᱚᱡᱟ ᱟᱨᱠᱤ ᱫᱟᱜᱟᱭ ᱫᱟᱜ ᱡᱟᱹᱯᱩᱫ ᱦᱩᱭ ᱫᱟᱲᱮᱭᱟᱜᱼᱟ ᱟᱨ ᱧᱤᱫᱟᱹ ᱢᱳᱴᱟᱢᱩᱴᱤ ᱮᱜᱟᱨᱳᱴᱟ ᱜᱟᱱ ᱥᱚᱢᱚᱭ ᱟᱢ ᱡᱟᱦᱟᱸ ᱵᱟᱝ ᱡᱟᱦᱟᱸ ᱞᱮᱠᱟ ᱠᱟᱛᱮᱫ ᱜᱮ ᱱᱚᱣᱟ ᱤᱧᱟᱹᱜ ᱚᱰᱟᱨ ᱟᱢᱮᱢ ᱯᱳᱪᱷᱟᱣ ᱛᱤᱧᱟᱹ ᱡᱟᱦᱟᱸ ᱞᱮᱠᱟ ᱠᱟᱛᱮᱫ ᱜᱮ ᱦᱳᱠ ᱤᱧᱟᱹᱜ ᱚᱰᱟᱨ ᱥᱚᱢᱚᱭ ᱢᱚᱛᱚ ᱟᱨᱠᱤ ᱯᱳᱪᱷᱟᱣ ᱠᱟᱹᱛᱤᱧ ᱢᱮ ᱱᱤᱭᱟᱹᱜᱮ ᱟᱢ ᱴᱷᱮ ᱤᱧ ᱱᱮᱦᱚᱨᱚᱜ ᱠᱟᱱᱟ ᱟᱨ ᱱᱤᱭᱟᱹ ᱱᱮᱦᱚᱨ ᱟᱞᱚᱢ ᱵᱟᱹᱲᱤᱡ ᱛᱤᱧᱟᱹ